ᱜᱚᱢᱠᱮ ᱡᱚᱦᱟᱨ ᱜᱮ

ᱴᱟᱴᱟ ᱠᱷᱚᱱ ᱢᱩᱢᱵᱟᱭ ᱪᱟᱞᱟᱜ ᱨᱮᱭᱟᱜ ᱢᱮᱱᱟᱜᱼᱟ

ᱚᱠᱟ ᱚᱠᱟ ᱦᱤᱞᱳᱜ ᱢᱮᱱᱟᱜᱼᱟ ᱟᱨ ᱛᱤᱱᱟᱹᱜ ᱨᱮ ᱢᱮᱱᱟᱜᱼᱟ

ᱚᱠᱟ ᱠᱚᱨᱮ ᱛᱤᱸᱜᱩᱭᱟᱭ ᱚᱱᱟ ᱠᱚ ᱠᱟᱹᱴᱤᱡ ᱵᱟᱲᱟᱭ ᱥᱟᱱᱟᱧ ᱠᱟᱱᱟ ᱛᱤᱱᱟᱹᱜ ᱫᱟᱹᱲᱮᱫᱼᱟ ᱦᱟᱯᱛᱟ ᱨᱮ ᱢᱤᱫ ᱫᱤᱱᱜᱮ ᱪᱮ ᱵᱟᱨᱥᱤᱧ ᱚᱱᱟ ᱠᱚ ᱠᱟᱹᱴᱤᱡ ᱵᱟᱰᱟᱭ ᱥᱟᱱᱟᱧ ᱠᱟᱱᱟ ᱛᱟᱨᱯᱚᱨᱮ ᱛᱤᱱᱟᱹᱜ ᱫᱤᱱ ᱞᱟᱜᱟᱜᱼᱟ ᱚᱱᱟ ᱠᱚ ᱠᱟᱹᱴᱤᱡ ᱮᱢ ᱞᱟᱹᱭ ᱥᱟᱰᱮ ᱤᱧᱟ ᱦᱩᱱᱟᱹᱝ ᱪᱮᱫᱟᱜ ᱪᱮ ᱤᱧ ᱫᱟᱬᱟᱱ ᱪᱟᱞᱟᱜ ᱨᱮᱭᱟᱜ ᱢᱮᱱᱟᱜᱼᱟ ᱥᱮ ᱟᱨ ᱱᱚᱣᱟ ᱵᱟᱨᱥᱤᱧ ᱯᱮ ᱫᱤᱱ ᱵᱷᱤᱛᱤᱨ ᱨᱮᱜᱮ ᱚᱱᱟ ᱵᱷᱤᱛᱨᱤᱨᱮ ᱡᱩᱫᱤ ᱢᱮᱱᱟᱜ ᱠᱷᱟᱱ ᱞᱟᱹᱭ ᱥᱟᱰᱮ ᱤᱧᱟ ᱵᱤᱱ ᱢᱟ ᱛᱚᱵᱮ ᱤᱱᱟᱹᱜ ᱡᱚᱦᱟᱨ